ᱤᱧ ᱠᱷᱟᱹᱨᱟᱹᱭ ᱨᱮ ᱯᱨᱟᱭ ᱥᱚᱵᱽ ᱥᱚᱢᱚᱭ ᱜᱤᱧ ᱛᱟᱦᱮᱱᱟ ᱪᱮᱫᱟᱜ ᱥᱮ ᱱᱚᱣᱟ ᱠᱷᱟᱹᱨᱟᱹᱭ ᱨᱮᱜᱤ ᱪᱟᱥ ᱟᱵᱟᱫᱽ ᱨᱮᱭᱟᱜ ᱥᱟᱱᱟᱢ ᱟᱱᱟᱡᱽ ᱯᱟᱹᱛᱤ ᱱᱚᱣᱟ ᱠᱷᱟᱹᱨᱟᱭ ᱨᱮᱜᱤ ᱛᱟᱦᱮᱱ ᱛᱤᱧᱟᱹ ᱥᱟᱶᱛᱮ ᱱᱚᱣᱟ ᱠᱷᱟᱹᱨᱟᱹᱭ ᱨᱮᱜᱮ ᱤᱧᱟᱹᱜ ᱥᱮᱨᱣᱟ ᱨᱮᱭᱟᱜ ᱟᱱᱟᱡᱽ ᱱᱚᱣᱟ ᱠᱷᱟᱹᱨᱟᱭ ᱨᱮᱜᱮ ᱛᱟᱦᱮᱱ ᱛᱤᱧᱟᱹ ᱡᱟᱦᱟᱸ ᱛᱮ ᱥᱤᱢ ᱥᱩᱠᱨᱤ ᱢᱮᱨᱚᱢ ᱵᱷᱤᱰᱤ ᱡᱟᱦᱟᱸ ᱛᱮ ᱟᱞᱚ ᱠᱚ ᱛᱮᱵᱟᱫ ᱛᱤᱭᱟᱹᱜᱽ ᱛᱤᱧ ᱢᱟ ᱚᱱᱟ ᱞᱟᱹᱜᱤᱫ ᱛᱮ ᱥᱟᱨᱟ ᱫᱤᱱ ᱞᱮᱠᱟ ᱜᱤᱧ ᱛᱟᱦᱮᱱᱟ ᱟᱨ ᱱᱚᱣᱟ ᱦᱚᱨᱦᱚᱭ ᱨᱮᱭᱟᱜ ᱥᱮ ᱧᱮᱞ ᱥᱟᱢᱴᱟᱣ ᱨᱮᱭᱟᱜ ᱱᱤᱭᱟᱹ ᱜᱮ ᱠᱟᱛᱷᱟ ᱫᱚ ᱪᱮᱫᱟᱜ ᱥᱮ ᱱᱚᱣᱟ ᱫᱚ ᱵᱚᱪᱷᱚᱨ ᱫᱤᱱ ᱨᱮᱭᱟᱜ ᱟᱨᱡᱟᱣ ᱫᱷᱚᱱ ᱠᱟᱱ ᱛᱤᱧᱟᱹ ᱱᱚᱣᱟ ᱵᱮᱜᱚᱨ ᱫᱤᱱᱟᱹᱢ ᱫᱤᱱ ᱡᱤᱭᱚᱱ ᱪᱤᱠᱟᱹ ᱛᱤᱧ ᱠᱷᱟᱱᱰᱟᱣᱟ ᱚᱱᱟᱛᱮ ᱱᱚᱣᱟ ᱥᱟᱶ ᱡᱚᱯᱲᱟᱣ ᱫᱚ ᱥᱟᱨᱟ ᱫᱤᱱ ᱞᱮᱠᱟ ᱜᱤᱧ ᱛᱟᱦᱮᱱᱟ ᱚᱱᱟ ᱛᱮ ᱱᱚᱣᱟ ᱥᱟᱶ ᱩᱫᱽᱜᱟᱹᱣ ᱦᱚᱧ ᱧᱟᱢᱟ ᱥᱟᱶ ᱛᱮ ᱡᱤᱣᱤ ᱦᱚᱲᱢᱚ ᱛᱤᱨᱯᱤᱛ ᱦᱚᱧ ᱵᱩᱡᱷᱟᱹᱣᱼᱟ